ᱢᱚᱬᱮ ᱜᱚᱴᱟᱝ ᱦᱚᱱᱚᱛ ᱨᱮᱭᱟᱜ ᱧᱩᱛᱩᱢ ᱫᱚ ᱦᱩᱭᱩᱜ ᱠᱟᱱᱟ ᱨᱟᱺᱪᱤ ᱨᱟᱢᱜᱚᱲ ᱵᱳᱠᱟᱨᱳ ᱥᱟᱦᱮᱵᱽᱜᱚᱸᱡᱽ ᱜᱤᱨᱤᱰᱤ ᱱᱚᱜᱼᱚᱸᱭ ᱱᱚᱝᱠᱟ ᱦᱚᱱᱚᱛ ᱠᱚ ᱨᱮᱭᱟᱜ ᱧᱩᱛᱩᱢ ᱢᱮᱱᱟᱜᱼᱟ